ᱜᱮᱞ ᱢᱤᱫ ᱥᱟᱭ ᱢᱤᱫ ᱵᱟᱨ ᱥᱟᱭ ᱯᱩᱱ ᱢᱚᱬᱮ ᱥᱟᱭ ᱢᱚᱬᱮ ᱮᱭᱟᱭ ᱥᱟᱭ ᱤᱨᱟᱹᱞ ᱢᱤᱫ ᱜᱮᱥᱟᱭ ᱯᱩᱱ ᱜᱮᱥᱟᱭ ᱵᱟᱨ ᱢᱚᱬᱮ ᱥᱟᱥᱟᱭ ᱟᱨ ᱮᱭᱟᱭ ᱜᱮᱥᱟᱭ